ᱦᱮᱸ ᱦᱮᱞᱳ ᱦᱳᱭ ᱦᱳᱭ ᱦᱚᱸ ᱦᱚᱸ ᱦᱳᱭᱛᱳ ᱚᱱᱠᱟ ᱢᱟ ᱟᱵᱚ ᱯᱩᱨᱵᱤ ᱥᱤᱝᱵᱷᱩᱢ ᱨᱮ ᱥᱟᱱᱛᱟᱲ ᱯᱟᱹᱨᱥᱤ ᱥᱮᱪᱮᱫ ᱟᱠᱷᱲᱟ ᱢᱟ ᱟᱵᱚ ᱡᱮᱢᱚᱱ ᱱᱚᱰᱮ ᱡᱷᱟᱲᱜᱟᱲᱟ ᱨᱮ ᱦᱮᱱᱟᱜᱼᱟ ᱨᱟᱹᱛᱟᱲᱟ ᱨᱮ ᱦᱮᱱᱟᱜᱼᱟ ᱠᱟᱹᱲᱣᱟᱹᱠᱟᱴᱟ ᱨᱮ ᱦᱮᱱᱟᱜᱼᱟ ᱵᱟᱵᱚᱭᱫᱟ ᱨᱮ ᱦᱮᱱᱟᱜᱼᱟ ᱠᱷᱟᱲᱭᱟᱥᱚᱨ ᱨᱮᱦᱚ ᱪᱟᱞᱟᱜ ᱠᱟᱱᱟ ᱦᱳᱭ ᱦᱳᱭ ᱦᱳᱭ ᱦᱚᱸ ᱵᱟᱝᱟ ᱟᱫᱚ ᱱᱤᱭᱟᱹ ᱜᱷᱟᱹᱲᱤᱡ ᱤᱭᱟᱹ ᱵᱤᱱᱤᱰ ᱠᱚ ᱚᱞ ᱞᱮᱠᱷᱟᱱ ᱜᱮ ᱟᱨ ᱢᱤᱫ ᱤᱭᱟᱹ ᱦᱟᱸᱜ ᱠᱚ ᱚᱸᱰᱮ ᱠᱚ ᱦᱟᱛᱟᱣᱚᱜᱼᱟ ᱱᱟᱜ ᱚᱱᱠᱟ ᱫᱚ ᱮᱴᱟᱜᱼᱟᱜ ᱵᱞᱚᱠ ᱠᱚᱨᱮ ᱟᱵᱚ ᱱᱤᱭᱟᱹ ᱜᱷᱟᱴᱥᱤᱞᱟᱹ ᱤᱱᱟᱹ ᱵᱞᱚᱠ ᱨᱮᱫᱚ ᱵᱳᱫᱷᱳᱭ ᱦᱟᱱᱟ ᱦᱮᱸ ᱫᱟᱸᱛ ᱦᱳᱭ ᱱᱤᱭᱟᱹ ᱟᱲᱮᱯᱟᱥᱮ ᱨᱮᱫᱚ ᱵᱟᱝ ᱮᱴᱟᱜ ᱯᱨᱚᱠᱷᱚᱸᱰ ᱨᱮᱫᱚ ᱢᱮᱱᱟᱜᱼᱟ ᱢᱤᱫ ᱵᱟᱨ ᱚᱱᱠᱟᱱ ᱡᱟᱭᱜᱟ ᱨᱮ ᱦᱳᱭ ᱦᱳᱭ ᱪᱟᱹᱠᱩᱞᱤᱭᱟᱹ ᱨᱮ ᱢᱮᱱᱟᱜᱼᱟ ᱠᱤᱰᱩᱠᱚᱪᱟ ᱨᱮ ᱦᱟᱱᱛᱮ ᱢᱚᱥᱟᱵᱚᱱᱤ ᱨᱮ ᱢᱮᱱᱟᱜᱼᱟ ᱵᱟᱹᱫᱭᱟᱹ ᱞᱟᱹᱴᱤᱭᱟᱹ ᱟᱪᱪᱷᱟ ᱟᱫᱚ ᱚᱠᱟ ᱪᱟᱱᱟᱪ ᱨᱮᱭᱟᱜ ᱚᱞᱟ ᱮᱥᱴᱮᱱᱰᱟᱨ ᱧᱚᱜ ᱥᱮᱫ ᱥᱮᱱ ᱥᱮ ᱠᱟᱹᱴᱤᱡ ᱱᱚᱛᱮ ᱞᱟᱛᱟᱨ ᱥᱮᱱᱟᱜ ᱜᱮ ᱟᱪᱪᱷᱟ ᱟᱪᱪᱷᱟ ᱚᱱᱟ ᱫᱚ ᱱᱚᱣᱟ ᱠᱚᱨᱮ ᱜᱟᱱᱚᱜ ᱫᱚ ᱦᱳᱭ ᱦᱳᱭ ᱦᱳᱭ ᱠᱟᱹᱴᱤᱡ ᱪᱮᱛᱟᱱ ᱪᱟᱱᱟᱪ ᱠᱚᱫᱚ ᱪᱟᱞᱟᱜ ᱦᱩᱭᱩᱜᱼᱟ ᱦᱟᱱᱟ ᱠᱚᱨᱚᱱᱰᱤ ᱮᱠᱫᱚᱢ ᱴᱟᱴᱟ ᱦᱳᱭ ᱦᱚᱸ ᱚᱸᱰᱮ ᱥᱮᱱᱞᱮᱱᱠᱷᱟᱱᱮ ᱢᱟᱪᱮᱫ ᱜᱚᱢᱠᱮ ᱡᱚᱛᱚ ᱵᱮᱵᱚᱥᱛᱷᱟᱭ ᱫᱚᱭ ᱴᱤ ᱥᱤ ᱮᱥ ᱯᱟᱥᱴᱟ ᱠᱷᱚᱱ ᱠᱤᱪᱷᱩ ᱥᱟᱹᱯᱞᱟᱹᱭ ᱦᱚᱸ ᱢᱮᱱᱟᱜ ᱫᱚ ᱦᱮᱸᱥᱮ ᱚᱱᱟ ᱨᱮᱭᱟᱜ ᱫᱚ ᱟᱞᱚᱵᱮᱱ ᱩᱭᱦᱟᱹᱨᱟ ᱴᱤ ᱥᱤ ᱮᱥ ᱡᱚᱛᱚᱭ ᱵᱤᱭᱟᱨᱮᱜᱼᱟ ᱚᱱᱟ ᱠᱚᱫᱚ ᱦᱚᱸ ᱟᱫᱚ ᱱᱚᱣᱟ ᱠᱚᱫᱚ ᱠᱤᱨᱤᱧ ᱦᱩᱭᱩᱜᱼᱟ ᱚᱸᱰᱮ ᱫᱚ ᱟᱹᱵᱤᱱ ᱯᱷᱨᱤ ᱵᱤᱱ ᱧᱟᱢᱮᱫ ᱫᱚ ᱯᱟᱲᱦᱟᱜ ᱞᱟᱹᱜᱤᱫ ᱦᱮᱸ ᱦᱳᱭ